ᱦᱮᱸ ᱦᱮᱞᱳ ᱡᱚᱦᱟᱨ ᱜᱮ ᱦᱮᱸ ᱢᱟᱱᱰᱤ ᱥᱟᱜᱟᱲᱚᱢ ᱜᱟᱶᱛᱟ ᱨᱮᱱ ᱢᱟᱹᱞᱤᱠ ᱜᱮᱢ ᱞᱟᱹᱭᱮᱫ ᱛᱟᱵᱚᱱᱟ ᱦᱮᱸ ᱜᱚᱝᱠᱮ ᱡᱟᱦᱟᱸ ᱟᱢ ᱥᱮᱛᱟᱜ ᱟᱞᱮ ᱟᱴ ᱵᱟᱡᱟᱨᱮ ᱜᱟᱹᱰᱤ ᱱᱚᱸᱰᱮ ᱠᱳᱞ ᱠᱟᱛᱷᱟ ᱛᱟᱦᱮᱸ ᱠᱟᱱ ᱛᱟᱢᱟ ᱢᱮᱱᱠᱷᱟᱱ ᱟᱴ ᱵᱟᱡᱟᱜ ᱨᱮ ᱱᱚᱸᱰᱮ ᱜᱟᱹᱰᱤᱛᱚ ᱵᱟᱝ ᱥᱮᱴᱮᱨ ᱟᱠᱟᱱᱟ ᱚᱱᱟ ᱜᱟᱹᱰᱤ ᱱᱚ ᱵᱟᱡᱮᱭ ᱥᱮᱴᱮᱨ ᱠᱮᱫᱟ ᱢᱮᱱᱠᱷᱟᱱ ᱱᱚ ᱵᱟᱡᱮᱨᱮ ᱥᱮᱴᱮᱨ ᱠᱟᱛᱮ ᱟᱞᱮ ᱡᱚᱠᱷᱚᱱ ᱦᱟᱸᱰᱮ ᱟᱥᱟᱱᱥᱳᱞ ᱪᱟᱞᱟᱜ ᱦᱚᱨᱞᱮ ᱢᱚᱦᱚᱰᱟᱭᱮᱱᱟ ᱢᱮᱱᱠᱷᱟᱱ ᱟᱥᱟᱱᱥᱳᱞ ᱨᱮ ᱟᱞᱮ ᱡᱟᱦᱟᱸ ᱚᱱᱟ ᱱᱚ ᱵᱟᱡᱟᱜ ᱨᱮᱭᱟᱜ ᱜᱟᱹ ᱴᱨᱮᱹᱱ ᱞᱮ ᱴᱤᱠᱤᱴ ᱞᱮᱫᱟ ᱚᱱᱟ ᱵᱟᱞᱮ ᱛᱤᱭᱳᱜ ᱫᱟᱲᱮᱭᱟᱫᱟ ᱡᱮᱦᱮᱛᱩ ᱟᱢᱟᱜ ᱜᱟᱹᱰᱤ ᱢᱤᱫ ᱜᱷᱚᱱᱴᱟ ᱞᱮᱹᱴ ᱛᱮ ᱦᱮᱡ ᱮᱱᱛᱮ ᱟᱞᱮ ᱚᱱᱛᱮᱱᱟᱜ ᱴᱨᱮᱹᱱ ᱨᱮᱭᱟᱜ ᱴᱤᱠᱤᱴ ᱦᱚᱸ ᱵᱟᱹᱛᱤᱞᱮᱱ ᱛᱟᱞᱮᱭᱟ ᱟᱨ ᱱᱚᱣᱟ ᱞᱮ ᱴ ᱠᱷᱟᱹᱛᱤᱨ ᱟᱞᱮᱭᱟᱜ ᱡᱟᱦᱟᱸ ᱵᱟᱨᱦᱮᱨᱮ ᱠᱟᱹᱢᱤ ᱛᱟᱦᱮᱸᱠᱟᱱᱟ ᱚᱱᱟᱦᱚᱸ ᱵᱟᱝ ᱦᱩᱭ ᱞᱮᱱᱟ ᱚᱱᱟᱛᱮ ᱜᱚᱝᱠᱮ ᱟᱢᱴᱷᱮᱱ ᱟᱨᱫᱟᱥ ᱱᱚᱜᱚᱭ ᱡᱮ ᱱᱩᱱᱟᱹᱜ ᱴᱟᱠᱟ ᱟᱞᱮ ᱯᱷᱮᱨ ᱨᱮᱢ ᱧᱩᱨ ᱠᱮᱫᱞᱮ ᱱᱚᱣᱟ ᱟᱞᱮ ᱵᱟᱞᱮ ᱮᱢ ᱫᱟᱲᱮᱭᱟᱜ ᱠᱟᱱᱟ ᱢᱟ ᱟᱫᱚ ᱟᱢ ᱪᱤᱠᱟᱹ ᱠᱟᱛᱮ ᱱᱚᱣᱟ ᱠᱟᱹᱢᱤ ᱛᱮᱵᱚᱢ ᱥᱚᱞᱦᱮᱭᱟ ᱟᱢᱜᱮ ᱩᱭᱦᱟᱹᱨ ᱵᱷᱟᱵᱽᱱᱟ ᱠᱟᱛᱮ ᱟᱞᱮᱢ ᱵᱟᱰᱟᱭ ᱚᱪᱚ ᱞᱮᱭᱟ